ᱥᱟᱱᱛᱟᱞᱤ ᱯᱟᱹᱨᱥᱤ ᱨᱮᱭᱟᱜ ᱫᱚ ᱟᱨ ᱮᱴᱟᱜ ᱯᱟᱹᱨᱥᱤ ᱨᱮᱱᱟᱜ ᱫᱚ ᱟᱹᱰᱤ ᱜᱮ ᱚᱱᱛᱚᱨ ᱢᱮᱱᱟᱜᱼᱟ ᱡᱮᱢᱚᱱ ᱟᱵᱚ ᱥᱟᱱᱛᱟᱲ ᱛᱮᱫᱚ ᱪᱮᱬᱮ ᱫᱚ ᱟᱯ ᱦᱚᱲ ᱫᱚ ᱫᱩᱲᱩᱵ ᱯᱟᱸᱰ ᱜᱟᱸᱰᱳ ᱛᱤᱞᱡᱩ ᱚᱸᱵᱟᱜ ᱤᱠᱲᱩᱢ ᱛᱟᱵᱮᱨ ᱯᱟᱭᱟᱨ ᱟᱨ ᱰᱟᱹᱝᱨᱤ ᱠᱚᱫᱚ ᱡᱮᱢᱚᱱ ᱵᱩᱨᱩᱢ ᱪᱮᱬᱮ ᱠᱚᱫᱚ ᱡᱮᱢᱚᱱ ᱟᱵ ᱟᱨ ᱡᱩᱫᱤ ᱤᱱᱟᱹᱜᱮ ᱵᱟᱝᱞᱟ ᱛᱮᱠᱷᱟᱱ ᱫᱚ ᱵᱚᱥᱮ ᱟᱪᱷᱮ ᱠᱤᱝᱵᱟ ᱢᱟᱹᱪᱷᱤ ᱵᱚᱥᱮ ᱟᱪᱷᱮ ᱚᱱᱠᱟ ᱟᱹᱰᱤ ᱟᱵᱚᱥ ᱥᱟᱱᱛᱟᱲ ᱯᱟᱹᱨᱥᱤ ᱫᱚ ᱟᱹᱰᱤᱛᱮᱫ ᱡᱩᱫᱟᱹ ᱜᱮᱭᱟ ᱮᱴᱟᱜ ᱯᱟᱹᱨᱥᱤ ᱠᱷᱚᱱ ᱫᱚ ᱪᱮᱫᱟᱜ ᱥᱮ ᱟᱵᱚ ᱫᱚ ᱡᱚᱛᱚ ᱡᱮᱢᱚᱱ ᱫᱟᱜ ᱡᱤᱱᱤᱥ ᱫᱚᱵᱚᱱ ᱧᱩᱭᱟ ᱟᱨ ᱫᱟᱠᱟ ᱠᱚ ᱫᱚᱵᱚᱱ ᱟᱨ ᱱᱚᱝᱠᱟ ᱛᱟᱵᱮᱱ ᱠᱚ ᱟᱨ ᱠᱤᱝᱵᱟ ᱠᱷᱟᱹᱡᱟᱹᱲᱤ ᱠᱚ ᱫᱚᱵᱚᱱ ᱛᱟᱯᱟᱜᱟ ᱚᱱᱠᱟᱜᱮ ᱮᱴᱟᱜ ᱵᱷᱟᱥᱟ ᱟᱨ ᱠᱤᱝᱵᱟ ᱯᱟᱹᱨᱥᱤ ᱨᱮᱫᱚ ᱚᱱᱟ ᱫᱚ ᱡᱚᱛᱚᱜᱮ ᱠᱷᱟᱵᱚ ᱡᱟᱦᱟᱸ ᱫᱚ ᱵᱟᱝᱞᱟᱛᱮ ᱟᱨ ᱠᱤᱝᱵᱟᱝ ᱦᱤᱱᱫᱤ ᱛᱮᱫᱚ ᱠᱷᱟᱱᱟ ᱟᱨ ᱧᱩ ᱡᱤᱱᱤᱥ ᱫᱚ ᱯᱤᱱᱟ ᱢᱮᱱᱠᱷᱟᱱ ᱟᱵᱚᱥ ᱥᱟᱱᱛᱟᱲ ᱯᱟᱹᱨᱥᱤ ᱫᱚ ᱡᱚᱛᱚ ᱠᱷᱚᱱ ᱟᱹᱰᱤ ᱥᱚᱨᱮᱥ ᱜᱮᱭᱟ ᱥᱟᱱᱛᱟᱲ ᱯᱟᱹᱨᱥᱤ ᱫᱚ ᱟᱹᱰᱤ ᱥᱚᱨᱮᱥ ᱢᱮᱱᱛᱮ ᱠᱚ ᱢᱟᱱᱟᱣᱟ ᱪᱮᱫᱟᱜ ᱥᱮ ᱟᱵᱚᱣᱟᱜ ᱫᱚ ᱟᱹᱰᱤ ᱟᱞᱟᱜᱽ ᱟᱞᱟᱜᱽ ᱢᱮᱱᱟᱜᱼᱟ